ᱦᱳᱭ ᱤᱧᱟᱹᱜ ᱢᱟᱱᱮ ᱠᱷᱮᱞᱳᱸᱰ ᱡᱟᱦᱟᱧ ᱠᱩᱥᱤᱭᱟᱜᱼᱟ ᱚᱱᱟ ᱫᱚ ᱵᱷᱚᱞᱤᱵᱚᱞ ᱯᱷᱩᱴᱵᱚᱞ ᱦᱚᱸ ᱠᱨᱤᱠᱮᱴ ᱦᱚᱸ ᱢᱟᱱᱮ ᱟᱹᱰᱤ ᱯᱨᱚᱠᱟᱨᱟᱜ ᱜᱮᱢ ᱤᱧ ᱮᱱᱮᱡ ᱟᱠᱟᱜᱼᱟ ᱛᱚ ᱢᱟᱱᱮ ᱠᱟᱵᱟᱰᱤ ᱦᱚᱸ ᱠᱷᱳ ᱠᱷᱳ ᱦᱚᱸ ᱤᱥᱠᱩᱞ ᱤᱥᱠᱩᱞ ᱚᱠᱛᱚ ᱨᱮᱢᱟ ᱡᱷᱚᱛᱚ ᱜᱮᱢ ᱞᱮᱠᱟᱱᱟᱜ ᱠᱚ ᱮᱱᱮᱡ ᱦᱚᱪᱚᱞᱮ ᱛᱟᱦᱮᱸᱫ ᱦᱮᱸ ᱪᱮ ᱚᱸᱰᱮ ᱠᱷᱚᱡᱟᱜ ᱢᱤᱫᱴᱤᱡ ᱠᱷᱮᱞᱳᱸᱰ ᱨᱮᱫᱚ ᱠᱟᱹᱴᱤᱡ ᱮᱠᱥᱯᱟᱨᱴ ᱤᱧ ᱚᱰᱚᱠ ᱧᱚᱜ ᱞᱮᱱᱟ ᱚᱱᱟ ᱫᱚ ᱡᱮᱵᱽᱞᱤᱱ ᱠᱚ ᱢᱮᱱᱟ ᱡᱮᱵᱽᱞᱤᱱ ᱢᱟᱱᱮ ᱵᱷᱟᱞᱟ ᱯᱷᱮᱠ ᱵᱟᱠᱚ ᱢᱮᱱᱟ ᱦᱤᱱᱫᱤ ᱠᱚᱛᱮ ᱡᱮᱵᱽᱞᱤᱤᱱ ᱛᱷᱨᱳ ᱚᱱᱟᱨᱮ ᱠᱟᱹᱴᱤᱡ ᱞᱤᱧ ᱤᱥᱠᱩᱞ ᱞᱮᱵᱮᱞ ᱠᱷᱚᱱᱟᱜ ᱞᱤᱧ ᱱᱮᱥᱱᱮᱞ ᱞᱮᱵᱮᱞ ᱦᱚᱸᱞᱤᱧ ᱪᱟᱞᱟᱣ ᱞᱮᱱᱛᱮ ᱚᱱᱟ ᱠᱟᱹᱴᱤᱡ ᱤᱧᱟᱹᱜ ᱯᱷᱮᱵᱟᱨᱤᱴ ᱡᱤᱱᱤᱥ ᱠᱟᱱᱟ ᱡᱮᱵᱽᱞᱤᱱ ᱢᱟᱱᱮ ᱟᱵᱚ ᱡᱟᱦᱟᱸᱭ ᱠᱟᱹᱴᱤᱡ ᱫᱟᱲᱮ ᱫᱟᱲᱮ ᱦᱚᱲ ᱠᱚ ᱢᱮᱱᱟᱜ ᱠᱚᱣᱟ ᱪᱟᱯᱟᱫ ᱫᱟᱲᱮᱭᱟᱜ ᱜᱮᱭᱟ ᱠᱚ ᱞᱮᱠᱤᱱ ᱚᱱᱟ ᱵᱟᱨᱮ ᱨᱮ ᱟᱹᱰᱤ ᱜᱟᱱ ᱦᱚᱲ ᱟᱵᱚ ᱵᱟᱵᱚᱱ ᱪᱮᱥᱴᱟᱭᱟ ᱟᱵᱚ ᱚᱫᱷᱤᱠᱚᱛᱚᱨ ᱜᱮᱢᱥ ᱢᱮᱱᱟᱜᱼᱟ ᱡᱟᱦᱟᱸ ᱢᱟᱱᱮ ᱡᱟᱦᱟᱸ ᱰᱷᱮᱨ ᱠᱚ ᱧᱮᱞᱟ ᱵᱚᱞ ᱮᱱᱮᱡ ᱵᱟᱠᱷᱟᱱ ᱠᱨᱤᱠᱮᱴ ᱮᱱᱮᱡ ᱫᱷᱟᱨᱟ ᱨᱮᱜᱮ ᱟᱹᱰᱤ ᱜᱟᱱ ᱠᱚᱲᱟ ᱠᱚ ᱠᱩᱲᱤ ᱠᱚ ᱚᱱᱟ ᱚᱱᱟ ᱫᱷᱟᱨᱟ ᱨᱮᱜᱮ ᱠᱚ ᱤᱭᱟᱹ ᱜᱮᱢ ᱠᱚ ᱮᱱᱮᱡ ᱟ ᱞᱮᱠᱤᱱ ᱟᱹᱞᱤᱧᱟᱜ ᱫᱚ ᱠᱟᱹᱴᱤᱡ ᱚᱸᱰᱮ ᱠᱷᱚᱱᱟᱜ ᱵᱷᱮᱜᱟᱨ ᱚᱱᱟ ᱡᱮᱵᱽᱞᱤᱱ ᱛᱷᱨᱳ ᱢᱤᱫᱴᱤᱡ ᱵᱷᱮᱜᱟᱨ ᱞᱮᱠᱟᱱᱟᱜ ᱜᱮᱢᱥ ᱠᱟᱱᱟ ᱚᱱᱟ ᱥᱤᱝᱜᱮᱞ ᱤᱵᱷᱮᱱᱴ ᱢᱟᱱᱮ ᱥᱤᱝᱜᱮᱞ ᱥᱤᱝᱜᱮᱞ ᱦᱚᱲᱟᱜ ᱜᱮᱢ ᱠᱟᱱᱟ ᱱᱚᱣᱟ ᱫᱚ ᱚᱠᱚᱭ ᱛᱤᱱᱟᱹᱜ ᱡᱤᱞᱤᱧ ᱚᱱᱟ ᱱᱟᱜ ᱤᱭᱟᱹ ᱞᱮᱠᱟᱱᱟᱜ ᱠᱟᱱᱟ ᱵᱷᱟᱞᱟ ᱱᱟᱜ ᱵᱷᱟᱞᱟ ᱚᱠᱚᱭ ᱛᱤᱱᱟᱹᱜ ᱡᱤᱞᱤᱧᱮ ᱪᱟᱯᱟᱫ ᱫᱟᱲᱮᱭᱟᱜ ᱠᱟᱱᱟᱭ ᱰᱷᱮᱨ ᱨᱮ ᱡᱟᱦᱟᱸᱭ ᱡᱤᱞᱤᱧᱮ ᱪᱟᱯᱟᱫᱟ ᱩᱱᱤᱜᱮ ᱱᱟᱜ ᱡᱤᱛᱠᱟᱹᱨ ᱫᱚ ᱦᱟᱸᱜ ᱠᱚ ᱫᱳᱥᱮᱭᱟ ᱡᱟᱦᱟᱸ ᱞᱮᱠᱟ ᱵᱟᱠᱚ ᱢᱮ ᱱᱚᱣᱟ ᱫᱷᱟᱣ ᱛᱟᱵᱚᱱ ᱵᱷᱟᱞᱟ ᱯᱷᱮᱠ ᱨᱮ ᱫᱩ ᱦᱟᱡᱟᱨ ᱵᱤᱥ ᱨᱮ ᱟᱵᱚ ᱱᱤᱨᱚᱡᱽ ᱪᱚᱯᱲᱟ ᱵᱷᱟᱞᱟᱨᱮ ᱜᱳᱞᱰ ᱢᱮᱰᱮᱞ ᱮ ᱟᱹᱜᱩᱣ ᱟᱠᱟᱫ ᱛᱟᱦᱮᱸᱫ ᱫᱚ ᱚᱞᱚᱢᱯᱤᱠ ᱨᱮ ᱟᱨ ᱚᱱᱟ ᱱᱤᱛᱳᱜ ᱫᱩ ᱦᱟᱡᱟᱨ ᱪᱚᱵᱵᱤᱥ ᱨᱮ ᱚᱞᱚᱢᱯᱤᱠ ᱨᱮᱦᱚᱸ ᱱᱤᱛᱳᱜ ᱢᱟᱱᱮ ᱥᱤᱞᱵᱷᱟᱨ ᱢᱮᱰᱮᱞᱮ ᱟᱹᱜᱩ ᱠᱮᱜ ᱟᱭ ᱚᱱ ᱚᱱᱟ ᱡᱤᱱᱤᱥ ᱜᱮᱦᱟᱸᱜ ᱵᱷᱟᱞᱟ ᱯᱷᱮᱠ ᱟᱞᱤᱝ ᱫᱚ ᱰᱷᱮᱨᱞᱤᱧ ᱠᱩᱥᱤᱭᱟᱜᱼᱟ ᱪᱤᱠᱟᱹᱛᱮ ᱤᱥᱠᱩᱞ ᱞᱮᱵᱮᱞ ᱠᱷᱚᱱᱟᱜ ᱜᱮ ᱚᱱᱟᱨᱮ ᱟᱹᱰᱤ ᱤᱧᱟᱹᱜ ᱢᱟᱱᱮ ᱪᱮᱥᱴᱟ ᱛᱟᱦᱮᱸ ᱞᱮᱱᱟ ᱨᱟᱹᱥᱠᱟᱹ ᱛᱟᱦᱮᱸ ᱞᱮᱱᱟ ᱤᱥᱠᱩᱞ ᱞᱮᱵᱮᱞ ᱨᱮᱦᱚᱸ ᱟᱹᱰᱤ ᱜᱟᱱ ᱢᱟᱱᱮ ᱤᱵᱷᱮᱱᱴ ᱠᱚᱞᱤᱧ ᱮᱢ ᱟᱠᱟᱜᱼᱟ ᱯᱨᱟᱭᱤᱡᱽ ᱠᱚᱞᱤᱧ ᱟᱹᱜᱩᱣ ᱟᱠᱟᱫ ᱛᱮ ᱤᱱᱟᱹ ᱚᱱᱟ ᱫᱚ ᱡᱮᱵᱽᱞᱤᱱ ᱛᱷᱨᱳ ᱟᱹᱰᱤ ᱨᱟᱹᱥᱠᱟᱹ ᱜᱤᱞᱤᱧ ᱵᱩᱡᱷᱟᱹᱣᱟ ᱟᱨ ᱞᱮᱠᱟᱱ ᱡᱷᱚᱛᱚ ᱞᱮᱠᱟᱱᱟᱜ ᱜᱮᱢ ᱦᱚᱸᱞᱤᱧ ᱮᱱᱮᱡ ᱫᱤᱱ ᱞᱤᱧ ᱮᱱᱮᱡ ᱟᱠᱟᱫ ᱜᱮᱭᱟ ᱰᱷᱮᱨ ᱨᱟᱹᱥᱠᱟᱹ ᱫᱚ ᱡᱮᱵᱞᱤᱤᱱ ᱜᱮ ᱱᱟᱜ ᱛᱟᱹᱞᱤᱧ